ᱟᱞᱮ ᱟᱹᱛᱩ ᱫᱤᱥᱚᱢ ᱨᱮ ᱱᱚᱜᱼᱚᱭ ᱟᱹᱰᱤ ᱡᱳᱨᱮ ᱫᱟᱜ ᱠᱮᱜ ᱟᱭ ᱫᱟᱜ ᱠᱮᱜ ᱟᱭ ᱦᱚᱭ ᱠᱮᱜ ᱟᱭ ᱦᱚᱭ ᱦᱚᱭ ᱠᱮᱜ ᱟᱭ ᱦᱮᱸ ᱡᱟᱹᱯᱩᱫ ᱠᱮᱜ ᱟᱭ ᱟᱹᱰᱤ ᱡᱳᱨ ᱵᱟᱹᱫᱽ ᱵᱟᱹᱫᱽ ᱵᱟᱹᱭᱦᱟᱹᱲ ᱠᱚ ᱯᱮᱨᱮᱡ ᱯᱮᱨᱮᱡ ᱤᱫᱤ ᱠᱮᱜ ᱟᱭ ᱟᱨ ᱟᱬᱮ ᱟᱬᱮ ᱠᱚᱦᱚᱸ ᱨᱟᱹᱯᱩᱫ ᱠᱮᱜᱼᱟᱭ ᱨᱟᱹᱯᱩᱫ ᱤᱫᱤ ᱠᱮᱜ ᱟᱭ ᱫᱟᱨᱮ ᱠᱚ ᱫᱟᱨᱮ ᱠᱚ ᱦᱚᱭ ᱠᱚᱛᱮ ᱨᱟᱹᱯᱩᱫ ᱨᱟᱹᱯᱩᱫ ᱠᱮᱜᱼᱟᱭ ᱟᱨ ᱡᱟᱦᱟᱸ ᱛᱤᱱᱟᱹᱜ ᱪᱟᱥ ᱪᱟᱥ ᱠᱚᱞᱮ ᱪᱟᱥ ᱞᱮᱜᱼᱟ ᱟ ᱠᱤ ᱵᱟᱲᱜᱮ ᱠᱚᱨᱮᱜ ᱵᱤᱞᱟᱹᱛᱤ ᱠᱚ ᱢᱟᱹᱨᱤᱪ ᱠᱚ ᱫᱟᱜ ᱡᱟᱹᱯᱩᱫ ᱛᱮ ᱯᱮᱨᱮᱡ ᱮᱱ ᱛᱮ ᱮ ᱢᱟᱹᱨᱤᱪ ᱠᱚ ᱵᱤᱞᱟᱹᱛᱤ ᱠᱚ ᱡᱚᱛᱚ ᱜᱚᱡ ᱜᱚᱡ ᱤᱫᱤᱭᱮᱱᱟ ᱟᱨ ᱚᱱᱟ ᱥᱟᱶᱛᱮ ᱚᱲᱟᱜ ᱚᱲᱟᱜ ᱠᱚᱦᱚᱸ ᱨᱟᱹᱯᱩᱫ ᱨᱟᱹᱯᱩᱫ ᱠᱮᱜᱼᱟᱭ ᱦᱚᱭ ᱚᱴᱟᱝ ᱤᱫᱤ ᱠᱮᱜᱼᱟᱭ ᱚᱲᱟᱜ ᱠᱚ ᱱᱩᱱᱟᱹᱜ ᱮ ᱫᱟᱜ ᱠᱮᱜᱼᱟ ᱱᱚᱝᱠᱟ ᱢᱩᱥᱠᱤᱞ ᱞᱮᱠᱟ ᱵᱟᱲᱜᱮ ᱠᱚᱨᱮ ᱡᱟᱦᱟᱸ ᱛᱤᱱᱟᱹᱜ ᱞᱮ ᱮᱨ ᱞᱮᱜᱼᱟ ᱚᱱᱟ ᱠᱚ ᱡᱚᱛᱚ ᱥᱮᱭᱟ ᱪᱟᱵᱟᱭᱮᱱᱟ